ᱟᱞᱮ ᱫᱚ ᱟᱞᱮ ᱫᱚ ᱯᱚᱨᱚᱵᱽ ᱨᱮᱫᱚ ᱡᱤᱞ ᱞᱮ ᱯᱤᱴᱷᱟᱹᱭᱟ ᱡᱤᱞ ᱞᱮ ᱯᱤᱴᱷᱟᱹᱭᱟ ᱟᱨ ᱡᱤᱞ ᱠᱚ ᱞᱮᱴᱚᱭᱟᱞᱮ ᱩᱛᱩ ᱫᱟᱠᱟᱭᱟᱞᱮ ᱟᱨ ᱯᱤᱴᱷᱟᱹᱭᱟᱞᱮ ᱜᱩᱲ ᱯᱤᱴᱷᱟᱹ ᱠᱚ ᱡᱤᱞ ᱯᱤᱴᱷᱟᱹ ᱠᱚ ᱯᱚᱨᱚᱵᱽ ᱠᱚᱨᱮ ᱫᱚ ᱤᱱᱟᱹ ᱠᱚᱜᱮᱞᱮ ᱯᱤᱴᱷᱟᱹ ᱞᱟᱴᱷᱟᱭᱟ ᱟᱨ ᱠᱚᱫᱚ ᱵᱟᱝ